ᱟᱞᱮ ᱥᱩᱨ ᱥᱩᱯᱩᱨ ᱠᱚᱨᱮ ᱫᱚ ᱚᱱᱠᱟᱱ ᱠᱤᱨᱤᱧᱼᱟᱹᱠᱷᱨᱤᱧ ᱵᱟᱡᱟᱨ ᱫᱚ ᱵᱟᱹᱱᱩᱜᱼᱟ ᱥᱟᱛᱼᱟᱴ ᱥᱟᱺᱜᱤᱧ ᱠᱚᱨᱮ ᱦᱟᱴ ᱠᱚ ᱵᱟᱡᱟᱨ ᱠᱚ ᱵᱟᱹᱭᱥᱟᱹᱜ ᱠᱟᱱᱟ ᱟᱫᱚ ᱠᱚᱢᱟ ᱮᱢᱚᱜ ᱞᱟᱹᱜᱤᱫ ᱢᱟ ᱢᱮᱱᱟᱜ ᱛᱟᱞᱮᱭᱟ ᱩᱛᱯᱟᱫᱚᱱ ᱦᱚᱸ ᱢᱮᱱᱟᱜ ᱜᱮᱛᱟᱞᱮᱭᱟ ᱛᱟᱞᱮ ᱟᱞᱮ ᱪᱟᱥᱵᱟᱥ ᱠᱟᱛᱮᱫ ᱟᱞᱮ ᱡᱟᱦᱟᱸᱞᱮ ᱟᱨᱡᱟᱣᱮᱫᱼᱟ ᱠᱚ ᱵᱟᱠᱷᱟᱱ ᱩᱛᱩ

ᱡᱚᱢ ᱞᱟᱹᱜᱤᱫ ᱚᱱᱟ ᱠᱚ ᱟᱹᱠᱷᱨᱤᱧ ᱨᱮᱭᱟᱜ ᱡᱟᱭᱜᱟ ᱫᱚ ᱟᱹᱰᱤ ᱥᱟᱺᱜᱤᱧ ᱨᱮ ᱛᱟᱦᱮᱱ ᱠᱟᱱᱟ ᱟᱛᱳ ᱥᱩᱨ ᱠᱚᱨᱮ ᱡᱳᱫᱤᱭᱳ ᱨᱟᱥᱛᱟ ᱵᱮᱱᱟᱣ ᱟᱠᱟᱱ ᱜᱮᱭᱟ ᱮᱱ ᱨᱮᱦᱚᱸ ᱟᱞᱮ ᱱᱚᱣᱟ ᱟᱞᱮ ᱫᱚ ᱚᱱᱠᱟᱱ ᱡᱟᱭᱜᱟ ᱠᱚᱨᱮ ᱞᱮ ᱛᱟᱦᱮᱱ ᱠᱟᱱᱟ ᱵᱩᱨᱩ ᱡᱟᱭᱜᱟ ᱠᱚᱨᱮ ᱮᱱ ᱨᱮᱦᱚᱸ ᱟᱞᱮᱭᱟᱜ ᱩᱱᱟᱹᱜ ᱠᱟᱹᱣᱰᱤ ᱫᱟᱲᱮ ᱛᱟᱞᱮ ᱵᱟᱹᱱᱩᱜᱼᱟ ᱡᱟᱦᱟᱸ ᱡᱮ ᱜᱟᱹᱰᱤ ᱨᱮ ᱵᱷᱟᱹᱨᱤ ᱠᱟᱛᱮᱫ ᱞᱮ ᱤᱫᱤᱭᱟ ᱟᱫᱚ ᱛᱮ ᱤᱫᱤ ᱯᱟᱲᱟᱣᱟᱞᱮ ᱠᱟᱱᱟ ᱛᱮᱫᱚ ᱟᱹᱰᱤ ᱵᱟᱹᱲᱛᱤ ᱠᱟᱛᱮᱫ ᱠᱷᱟᱱ ᱛᱤᱱᱟᱹᱜ ᱮᱢ ᱤᱫᱤᱭᱟ ᱚᱱᱮ ᱡᱟᱦᱟᱸ ᱛᱤᱱᱟᱹᱜ ᱥᱟᱦᱚᱵᱼᱟ ᱟᱫᱚ ᱟᱞᱮ ᱫᱚ ᱰᱷᱮᱨᱼᱰᱷᱮᱨ ᱛᱟᱞᱮ ᱢᱮᱱᱟᱜᱼᱟ ᱪᱟᱥᱵᱟᱥ ᱠᱟᱛᱮᱫ ᱚᱱᱟ ᱠᱚ ᱪᱮᱫ ᱞᱮᱠᱟᱛᱮ ᱠᱚᱢ ᱫᱚᱨᱛᱮ ᱜᱟᱹᱰᱤ ᱨᱮ ᱵᱟᱹᱭᱥᱟᱹᱣ ᱠᱟᱛᱮᱫ ᱵᱷᱟᱹᱨᱤ ᱠᱟᱛᱮᱫ ᱞᱮ ᱤᱫᱤᱭᱟ ᱚᱱᱠᱟᱱ ᱡᱟᱭᱜᱟ ᱟᱨ ᱵᱟᱠᱷᱟᱱ ᱜᱩᱫᱟᱢ ᱡᱟᱦᱟᱸ ᱠᱚ ᱢᱮᱱᱟ ᱚᱱᱟ ᱜᱩᱫᱟᱢ ᱞᱮᱠᱟᱱ ᱡᱟᱭᱜᱟ ᱦᱚᱸ ᱵᱟᱹᱱᱩᱜᱼᱟ ᱟᱞᱮ ᱞᱮ ᱚᱱᱟᱞᱮ ᱟᱨᱡᱟᱣ ᱠᱮᱫ ᱠᱷᱟᱱ ᱟᱨᱡᱟᱣ ᱠᱟᱛᱮᱫ ᱟᱹᱰᱤ ᱫᱤᱱ ᱫᱚ ᱵᱟᱞᱮ ᱫᱚᱦᱚ ᱫᱟᱲᱮᱭᱟᱜ ᱠᱟᱱᱟ ᱟᱫᱚ ᱚᱱᱠᱟᱱ ᱫᱚᱦᱚ ᱞᱮᱠᱟᱱ ᱡᱟᱭᱜᱟ ᱡᱟᱭᱜᱟ ᱠᱚᱦᱚᱸ ᱥᱚᱨᱠᱟᱨᱟᱜ ᱛᱟᱦᱮᱱ ᱠᱷᱟᱱ ᱠᱚ ᱚᱱᱟ ᱠᱚᱨᱮᱞᱮ ᱫᱚᱦᱚᱭᱟ ᱦᱩᱱᱟᱹᱝ ᱜᱩᱫᱟᱢ ᱠᱚᱨᱮ ᱟᱫᱚ ᱚᱱᱟ ᱟᱱᱟᱴᱛᱮᱫ ᱦᱤᱡᱩᱜ ᱠᱟᱱᱟ